ᱟᱵᱚ ᱦᱚᱲ ᱦᱚᱯᱚᱱᱟᱜ ᱯᱟᱹᱨᱥᱤ ᱫᱚ ᱫᱤᱠᱩ ᱜᱮᱠᱚ ᱵᱟᱹᱲᱤᱡᱮᱫ ᱛᱟᱵᱚᱱᱟ ᱟᱵᱚ ᱱᱚᱣᱟ ᱰᱤᱦᱟᱹᱛ ᱠᱚᱨᱮ ᱠᱚ ᱦᱤᱡᱩᱜᱼᱟ ᱟᱨ ᱵᱮᱲᱵᱟᱜ ᱵᱮᱲᱵᱟᱜ ᱮᱴᱟᱜ ᱮᱴᱟᱜ ᱠᱚ ᱨᱚᱲᱟ ᱩᱱᱠᱩ ᱢᱤᱫ ᱥᱮᱫ ᱠᱷᱚᱱ ᱠᱚ ᱵᱟᱹᱲᱤᱡᱮᱫ ᱛᱟᱵᱚᱱᱟ ᱟᱵᱟᱨ ᱱᱮᱛᱟ ᱠᱚᱠᱚ ᱦᱤᱡᱩᱜᱼᱟ ᱮᱴᱟᱜ ᱠᱚᱨᱮ ᱟᱵᱟᱨ ᱟᱵᱚ ᱠᱚ ᱮᱴᱟᱜ ᱮᱴᱟᱜ ᱠᱚ ᱢᱮᱛᱟ ᱵᱚᱱᱟ

ᱵᱟᱯᱞᱟ ᱵᱤᱦᱟᱹ ᱠᱚᱨᱮᱦᱚᱸ ᱰᱤᱡᱮ ᱜᱮ ᱟᱹᱣᱲᱤ ᱜᱮᱠᱚ ᱰᱮᱱᱥᱼᱟ ᱟᱵᱚᱣᱟᱜ ᱯᱟᱹᱨᱥᱤ ᱦᱚᱸ ᱟᱫᱚᱜ ᱠᱟᱱᱟ ᱟᱨ ᱟᱹᱨᱤᱪᱟᱹᱞᱤ ᱦᱚᱸ ᱟᱫᱚᱜ ᱠᱟᱱ ᱛᱟᱵᱳᱱᱟ ᱟᱨ ᱱᱚᱣᱟ ᱟᱹᱵᱩ ᱰᱤᱦᱟᱹᱛ ᱨᱮ ᱥᱮ ᱵᱟᱡᱟᱨ ᱠᱚᱨᱮ ᱦᱚᱸ ᱟᱵᱚ ᱠᱚᱨᱮᱱ ᱫᱟᱫᱟ ᱠᱚ ᱤᱭᱟᱹ ᱠᱚ ᱞᱟᱹᱴᱩ ᱦᱚᱲ ᱠᱚ ᱩᱱᱠᱩ ᱠᱚ ᱦᱟᱺᱰᱤ ᱠᱚᱠᱚ ᱧᱩᱭᱟ ᱟᱨ ᱮᱴᱟᱜ ᱮᱴᱟᱜ ᱠᱚ ᱨᱚᱲᱟ ᱟᱫᱚ ᱜᱤᱫᱽᱨᱟᱹ ᱠᱚᱫᱚ ᱟᱵᱟᱨ ᱪᱮᱫ ᱠᱚᱠᱚ ᱪᱮᱫᱟ ᱚᱱᱟ ᱢᱤᱫᱥᱮᱫ ᱠᱷᱚᱱ ᱚᱱᱟᱦᱚᱸ ᱢᱤᱫᱴᱮᱱ ᱤᱭᱟᱹ ᱠᱟᱱᱟ ᱯᱟᱹᱨᱥᱤ ᱵᱟᱹᱲᱤᱡᱚᱜ ᱠᱟᱱᱟ ᱟᱵᱚᱫᱚ ᱟᱹᱰᱤ ᱠᱟᱡᱟᱠ ᱵᱚᱱ ᱱᱟᱪᱟᱨ ᱪᱟᱵᱟ ᱟᱠᱟᱱᱟ ᱟᱵᱚ ᱫᱚ ᱯᱟᱹᱨᱥᱤ ᱠᱚ ᱮᱴᱟᱜ ᱮᱴᱟᱜ ᱢᱮᱛᱟᱣᱟ ᱛᱟᱵᱚᱱ ᱠᱟᱱᱟ ᱟᱵᱚ ᱵᱟᱠᱚ ᱤᱭᱟᱹᱭ ᱛᱟᱵᱚᱱ ᱠᱟᱱᱟ ᱟᱵᱚ